ᱦᱮᱞᱳ ᱦᱮᱸ ᱦᱮᱸ ᱥᱳᱥᱟᱞ ᱚᱣᱟᱨᱠ ᱠᱷᱚᱱᱤᱧ ᱞᱟᱹᱭ ᱮᱫᱟ ᱦᱮᱸ ᱱᱤᱛ ᱜᱷᱟᱹᱲᱤᱡ ᱫᱚᱞᱤᱧ ᱵᱮᱥ ᱵᱟᱲᱟ ᱜᱮᱭᱟ ᱦᱮᱸ ᱟᱪᱪᱷᱟ ᱵᱷᱟᱹᱜᱤ ᱨᱮᱡᱟᱞ ᱟᱠᱟᱫᱟᱭ ᱫᱚ ᱪᱮᱫᱞᱮᱠᱟ ᱱᱚᱢᱵᱚᱨ ᱮ ᱧᱟᱢ ᱠᱟᱫᱟᱭ ᱟᱪᱪᱷᱟ ᱟᱪᱪᱷᱟ ᱚᱱᱟ ᱚᱱᱟ ᱫᱚ ᱚᱠᱟᱴᱟᱜ ᱥᱟᱵᱡᱮᱠᱴ ᱨᱮ ᱟᱪᱪᱷᱟ ᱟᱪᱪᱷᱟ ᱟᱨ ᱮᱴᱟᱜᱼᱮᱴᱟᱜ ᱠᱚᱫᱚ ᱟᱪᱪᱷᱟ ᱟᱪᱪᱷᱟ ᱟᱪᱪᱷᱟ ᱚᱻ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱩᱸ ᱦᱩᱸ ᱚ ᱛᱟᱞᱦᱮ ᱱᱤᱭᱟᱹ ᱠᱚᱫᱚ ᱯᱳᱭᱞᱳ ᱤᱭᱟᱹ ᱠᱚᱫᱚ ᱤᱭᱩᱱᱤᱴ ᱴᱮᱥᱴ ᱟᱪᱪᱷᱟ ᱟᱪᱪᱷᱟ ᱟᱪᱪᱷᱟ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱳᱭ ᱦᱳᱭ ᱦᱳᱭ ᱮᱢ ᱫᱚᱨᱠᱟᱨ ᱠᱟᱱᱟ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱦᱩᱸ ᱦᱩᱸ ᱟᱪᱪᱷᱟ ᱫᱚᱦᱚᱭᱫᱟᱭ ᱵᱟᱝ ᱥᱟᱯᱷᱟ ᱦᱩᱭᱩᱜᱼᱟ ᱦᱳᱭ ᱵᱟᱝ ᱵᱟᱝ ᱱᱮᱛᱟᱨ ᱨᱮᱱ ᱜᱤᱫᱽᱨᱟᱹ ᱫᱚ ᱵᱤᱱ ᱵᱩᱡᱮᱫ ᱜᱮᱭᱟ ᱛᱚ ᱢᱟᱱᱮ ᱦᱮᱸ ᱢᱟᱱᱮ ᱦᱮᱸ ᱠᱷᱩᱵ ᱜᱮ ᱵᱚᱫᱢᱟᱥ ᱦᱮᱸ ᱦᱮᱸ ᱛᱟᱨ ᱢᱚᱫᱫᱷᱽᱮ ᱨᱮ ᱚᱱᱮ ᱡᱤᱞᱟᱹᱛ ᱠᱟᱜ ᱢᱮ ᱚᱱᱟ ᱤᱭᱟᱹ ᱠᱟᱛᱮ ᱪᱮᱥᱴᱟ ᱟᱠᱚ ᱦᱩᱭᱩᱜᱼᱟ ᱯᱟᱲᱦᱟᱣ ᱠᱚ ᱤᱫᱤ ᱠᱟᱛᱮᱫ ᱵᱷᱟᱹᱜᱤ ᱴᱷᱤᱠ ᱠᱚ ᱤᱭᱟᱹᱭ ᱢᱟ ᱟᱨᱠᱤ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱴᱷᱤᱠᱜᱮᱭᱟ ᱦᱮᱸ ᱦᱮᱸ ᱴᱷᱤᱠᱜᱮᱭᱟ ᱦᱮᱸ